ᱤᱧ ᱦᱟᱠᱳ ᱫᱚ ᱵᱟᱹᱲᱥᱤ ᱠᱟᱛᱮ ᱜᱮ ᱵᱮᱥᱤᱨ ᱵᱷᱟᱜᱽ ᱤᱧ ᱥᱟᱵ ᱠᱚᱣᱟ ᱟᱨ ᱵᱟᱹᱲᱥᱤ ᱠᱟᱛᱮᱫ ᱥᱟᱵ ᱞᱟᱜᱤᱫ ᱛᱮ ᱥᱟᱥᱟᱵ ᱫᱚ ᱢᱤᱫᱴᱮᱱ ᱵᱟᱹᱲᱥᱤ ᱰᱟᱝ ᱟᱨ ᱛᱷᱚᱲᱟ ᱜᱟᱱ ᱟᱴᱟ ᱱᱮᱛᱟᱨ ᱦᱟᱠᱳ ᱥᱟᱵ ᱞᱟᱹᱜᱤᱫ ᱛᱮ ᱠᱚᱢ ᱥᱚᱢᱚᱭ ᱨᱮ ᱡᱟᱛᱮ ᱦᱟᱠᱳ ᱠᱚ ᱥᱟᱵᱚᱜ ᱚᱱᱟᱛᱮ ᱠᱟᱨᱮᱱ ᱠᱚ ᱵᱮᱵᱚᱦᱟᱨ ᱮᱫᱟ ᱠᱤᱱᱛᱩ ᱠᱟᱨᱮᱱ ᱛᱮᱫᱚ ᱦᱟᱠᱳ ᱥᱟᱵ ᱫᱚ ᱵᱟᱝ ᱴᱷᱤᱠᱟ ᱞᱟᱦᱟᱛᱮ ᱡᱟᱦᱟᱸ ᱦᱟᱠᱳ ᱥᱟᱵ ᱞᱟᱹᱜᱤᱫ ᱛᱮ ᱡᱷᱟᱹᱞᱤ ᱠᱚ ᱵᱮᱵᱚᱦᱟᱨ ᱮᱫ ᱠᱟᱱ ᱛᱟᱦᱮᱸᱱᱟ ᱚᱱᱟᱜᱮ ᱥᱟᱱᱟᱢ ᱠᱷᱚᱱ ᱴᱷᱤᱠᱟ